ᱦᱮᱞᱳ ᱤᱧ ᱦᱚᱢᱚᱨ ᱜᱚᱰᱟ ᱠᱷᱚᱱᱤᱧ ᱢᱮᱱ ᱮᱫᱟ ᱱᱚᱣᱟ ᱠᱤ ᱠᱤᱥᱠᱩ ᱨᱮᱥᱴᱩᱨᱮᱱᱴ ᱠᱟᱱᱟ ᱫᱚᱠᱟᱱ ᱠᱷᱩᱞᱟᱹᱣ ᱢᱮᱱᱟᱜᱼᱟ ᱥᱮ ᱵᱟᱹᱱᱩᱜᱼᱟ ᱢᱮᱱᱟᱜ ᱠᱷᱟᱱ ᱛᱟᱦᱚᱞᱮ ᱪᱤᱠᱮᱱ ᱵᱤᱨᱭᱟᱱᱤ ᱟᱹᱜᱩᱣᱟᱹᱧ ᱢᱮ ᱦᱚᱞᱚᱝ ᱜᱚᱰᱟ ᱨᱮ ᱛᱟᱨᱟᱥᱤᱝ ᱪᱟᱨᱴᱟ ᱥᱚᱢᱚᱭ ᱟᱨ ᱥᱮᱴᱮᱨ ᱠᱟᱛᱮ ᱯᱷᱳᱱ ᱟᱹᱧ ᱢᱮ